ᱤᱧ ᱡᱚᱠᱷᱚᱱ ᱠᱟᱹᱴᱤᱡ ᱨᱮ ᱦᱚᱥᱴᱮᱞᱨᱤᱧ ᱛᱟᱸᱦᱮᱱ ᱠᱟᱱ ᱛᱟᱸᱦᱮᱱᱟ ᱛᱳ ᱚᱱᱰᱮ ᱠᱷᱚᱡ ᱯᱤᱠᱱᱤᱠ ᱠᱚ ᱤᱫᱤ ᱞᱮᱫ ᱞᱮᱭᱟ ᱚᱱᱟ ᱯᱷᱤᱥᱴᱤᱨᱮ ᱟᱭᱢᱟ ᱜᱟᱛᱮ ᱠᱩᱲᱤ ᱢᱟᱥᱴᱟᱨ ᱠᱚᱠᱚ ᱛᱟᱸᱦᱮ ᱠᱟᱱᱟ ᱟᱨ ᱟᱭᱢᱟ ᱞᱮᱠᱟᱱᱟᱜ ᱡᱚᱢ ᱧᱩᱛᱷᱮᱠᱮ ᱜᱟᱛᱮ ᱮᱱᱮᱡ ᱥᱮᱨᱮᱧ ᱟᱹᱰᱤ ᱱᱟᱭᱛᱮ ᱱᱟᱯᱟᱭᱛᱮ ᱟᱭᱳᱡᱚᱱ ᱛᱟᱸᱦᱮ ᱠᱟᱱᱟ ᱚᱱᱰᱮ ᱥᱮᱱ ᱠᱟᱛᱮᱜ ᱟᱞᱮ ᱦᱚᱞᱮ ᱤᱱᱡᱚᱭ ᱠᱟᱫᱟ ᱟᱹᱰᱤ ᱢᱚᱸᱡ ᱠᱟᱴᱟᱣᱮᱱ ᱛᱟᱞᱮᱭᱟ ᱱᱚᱣᱟ ᱫᱤᱱ ᱚᱱᱰᱮ ᱫᱚ ᱡᱟᱸᱦᱟᱭ ᱠᱚᱫᱚ ᱮᱱᱮᱡ ᱦᱚᱸᱠᱚ ᱮᱱᱮᱡ ᱠᱟᱱ ᱛᱟᱸᱦᱮᱱᱟ ᱟᱨ ᱡᱟᱸᱦᱟᱭ ᱠᱚᱫᱚ ᱜᱟᱛᱮ ᱦᱚᱸᱠᱚ ᱜᱟᱛᱮᱜ ᱠᱟᱱ ᱛᱟᱸᱦᱮᱱᱟ ᱟᱨ ᱡᱟᱸᱦᱟᱭ ᱠᱚ ᱫᱟᱜ ᱠᱚᱨᱮ ᱤᱥᱴᱤᱢᱟᱨ ᱠᱚᱨᱮ ᱠᱚ ᱜᱟᱛᱮᱜ ᱠᱟᱱ ᱛᱟᱸᱦᱮᱱᱟ ᱟᱨ ᱡᱚᱢ ᱧᱩ ᱨᱮᱱᱟᱜ ᱦᱚᱸ ᱱᱟᱭ ᱱᱟᱯᱟᱭ ᱵᱮᱵᱚᱥᱛᱷᱟ ᱛᱟᱸᱦᱮ ᱠᱟᱱᱟ ᱟᱨ ᱚᱱᱰᱮ ᱫᱚ ᱟᱭᱢᱟ ᱜᱤᱫᱽᱨᱟᱹ ᱟᱨ ᱢᱟᱴᱟᱨ ᱠᱚ ᱥᱟᱛᱮᱜ ᱟᱹᱰᱤ ᱢᱚᱸᱡ ᱛᱮ ᱟᱹᱰᱤ ᱢᱚᱸᱡ ᱞᱮ ᱠᱟᱴᱟᱣ ᱠᱟᱫᱟ